ᱟᱞᱮ ᱥᱟᱱᱛᱟᱲ ᱠᱚᱫᱚ ᱵᱚᱦᱩᱛ ᱨᱮᱦᱮᱫ ᱨᱮᱭᱟᱝ ᱨᱟᱱ ᱠᱚᱞᱮ ᱡᱚᱢ ᱛᱟᱦᱮᱱ ᱜᱮᱭᱟ ᱟᱨ ᱞᱮ ᱵᱮᱥᱚᱜ ᱛᱟᱦᱮᱱ ᱜᱮᱭᱟ ᱡᱮᱢᱚᱱ ᱠᱤ ᱞᱟᱡ ᱦᱟᱹᱥᱩ ᱞᱮᱱᱠᱷᱟᱱ ᱱᱚᱣᱟ ᱵᱟᱲᱮ ᱨᱮᱱᱟᱜ ᱨᱟᱥᱟᱞᱮ ᱡᱚᱢ ᱛᱟᱦᱮᱱᱟ ᱟᱨ ᱡᱮᱢᱚᱱ ᱦᱚᱲᱢᱚ ᱨᱮ ᱠᱷᱩᱡᱽᱞᱤ ᱛᱩᱡᱽᱞᱤ ᱦᱮᱡ ᱞᱮᱱᱠᱷᱟᱱ ᱱᱤᱢ ᱥᱟᱠᱟᱢ ᱠᱚᱞᱮ ᱞᱟᱜᱟᱣ ᱡᱚᱱᱚᱜ ᱛᱟᱦᱮᱱᱟ ᱟᱨ ᱡᱮᱢᱚᱱ ᱥᱩᱜᱟᱨ ᱯᱮᱥᱮᱱᱴ ᱠᱟᱱᱟᱞᱮ ᱠᱷᱟᱱ ᱫᱚ ᱚᱱᱟ ᱠᱟᱞᱢᱮᱠ ᱠᱚᱵᱚ ᱢᱮᱱᱟ ᱚᱱᱟ ᱵᱩᱨᱩ ᱠᱷᱚᱱᱟᱜ ᱞᱮ ᱟᱹᱜᱩ ᱠᱟᱛᱮ ᱞᱮ ᱨᱤᱫ ᱞᱮᱢᱮᱧ ᱠᱟᱛᱮ ᱞᱮ ᱧᱩᱭᱟ ᱚᱱᱠᱟ ᱠᱟᱛᱮᱜ ᱮᱢᱟᱱ ᱠᱚᱨᱮᱱᱟᱝ ᱫᱚᱢᱮ ᱨᱟᱱ ᱠᱚ ᱢᱮᱱᱟᱜᱼᱟ ᱮᱱᱠᱷᱟᱱ ᱟᱹᱞᱤᱧ ᱫᱚ ᱩᱱᱟᱹᱜ ᱫᱚ ᱵᱟᱹᱞᱤᱧ ᱵᱟᱲᱟᱭᱟ ᱞᱤᱠᱤᱱ ᱡᱟᱦᱟᱸ ᱛᱤᱱᱟᱹᱜ ᱞᱤᱧ ᱵᱟᱲᱟᱭ ᱠᱮᱫᱟ ᱚᱱᱟᱞᱤᱧ ᱞᱟᱹᱭ ᱥᱚᱫᱚᱨ ᱠᱮᱫᱟ ᱟᱨᱦᱚᱸ ᱵᱚᱦᱩᱛ ᱨᱮᱱᱟᱜ ᱡᱩᱲᱤ ᱢᱩᱴᱤ ᱨᱮᱱᱟᱜ ᱨᱟᱱ ᱢᱮᱱᱟᱜᱼᱟ ᱞᱮᱠᱤᱱ ᱟᱹᱞᱤᱧ ᱫᱚ ᱩᱱᱟᱹᱜ ᱵᱟᱞᱤᱧ ᱴᱷᱤᱠᱟᱹ ᱟᱠᱟᱫᱼᱟ ᱟᱨ ᱵᱟᱹᱞᱤᱧ ᱵᱟᱲᱟᱭᱟ ᱡᱮᱢᱚᱱ ᱠᱤ ᱡᱩᱲᱤ ᱵᱩᱴᱤ ᱫᱚ ᱢᱮᱱᱟᱜ ᱜᱮᱭᱟ ᱱᱚᱣᱟ ᱰᱤᱦᱟᱛ ᱮᱨᱤᱭᱟ ᱨᱮ ᱟᱨ ᱯᱟᱦᱟᱲᱤ ᱮᱨᱤᱭᱟ ᱨᱮ ᱞᱮᱠᱤᱱ ᱟᱹᱞᱤᱧ ᱫᱚ ᱩᱱᱟᱹᱜ ᱫᱚ ᱵᱟᱹᱞᱤᱧ ᱵᱟᱲᱟᱭᱟ